ᱤᱧ ᱜᱤᱫᱽᱨᱟᱹ ᱩᱢᱮᱹᱨ ᱨᱮ ᱠᱤᱛᱼᱠᱤᱛ ᱫᱷᱟᱯᱥᱟ ᱠᱟᱵᱟᱰᱤ ᱜᱩᱞᱤ ᱮᱠᱟᱞᱤᱧ ᱠᱷᱮᱹᱞ ᱠᱟᱱ ᱛᱟᱸᱦᱮᱱᱟ ᱟᱨ ᱚᱱᱟ ᱠᱷᱮᱹᱞ ᱠᱚᱫᱚ ᱮᱠᱷᱚᱱᱚ ᱱᱮᱛᱟᱨ ᱢᱤᱫᱼᱵᱟᱨ ᱧᱮᱞᱚᱜ ᱠᱟᱱ ᱜᱮᱭᱟ ᱠᱚ ᱧᱮᱞᱚᱜ ᱠᱟᱱ ᱜᱮᱭᱟ ᱟᱨ ᱱᱮᱛᱟᱨ ᱜᱤᱫᱽᱨᱟᱹ ᱦᱚᱸ ᱢᱤᱫᱼᱵᱟᱨ ᱠᱷᱮᱹᱞ ᱠᱚ ᱠᱷᱮᱹᱞ ᱠᱟᱱ ᱜᱮᱭᱟ ᱠᱚ ᱛᱚ ᱚᱱᱟᱠᱚ ᱢᱟᱨᱮᱹ ᱠᱷᱮᱹᱞ ᱫᱚ ᱤᱧ ᱫᱚ ᱟᱹᱰᱤ ᱨᱟᱹᱥᱠᱟᱹᱧ ᱵᱩᱡᱷᱟᱹᱣᱮᱫ ᱠᱟᱱ ᱛᱟᱸᱦᱮᱱᱟ ᱟᱨ ᱚᱱᱟᱠᱚ ᱠᱷᱮᱹᱞ ᱫᱚ ᱮᱥᱠᱟᱨᱼᱮᱥᱠᱟᱨ ᱫᱚ ᱵᱟᱝ ᱜᱟᱱᱚᱜᱼᱟ ᱵᱟᱨᱼᱯᱮ ᱦᱚᱲ ᱛᱟᱸᱦᱮ ᱞᱮᱱᱠᱷᱟᱱ ᱥᱮ ᱟᱨᱦᱚᱸ ᱰᱷᱮᱹᱨ ᱦᱚᱲ ᱡᱩᱫᱤ ᱠᱚ ᱛᱟᱸᱦᱮᱱᱟ ᱛᱚ ᱚᱱᱟ ᱠᱚ ᱠᱷᱮᱹᱞ ᱫᱚ ᱟᱹᱰᱤ ᱵᱷᱟᱹᱜᱮ ᱦᱩᱭᱩᱜᱼᱟ